ᱥᱟᱢᱩᱫᱨᱮ ᱦᱟᱹᱠᱩ ᱥᱟᱵ ᱠᱷᱚᱱ ᱮᱛᱚᱦᱚᱵ ᱠᱟᱛᱮᱜ ᱵᱟᱡᱟᱨ ᱨᱮ ᱟᱠᱷᱨᱤᱧ ᱨᱮᱭᱟᱜ ᱦᱚᱨᱟ ᱠᱚᱫᱚ ᱦᱩᱭᱩᱜ ᱠᱟᱱᱟ ᱥᱟᱢᱩᱫ ᱨᱮᱫᱚ ᱦᱟᱹᱠᱩ ᱠᱚ ᱦᱩᱰᱤᱧ ᱢᱟᱨᱟᱝ ᱟᱹᱰᱤ ᱨᱚᱠᱚᱢ ᱦᱟᱹᱠᱩ ᱠᱚ ᱧᱟᱢᱚᱜᱼᱟ ᱱᱩᱠᱩ ᱠᱚ ᱠᱤᱨᱤᱧ ᱟᱠᱷᱨᱤᱧ ᱠᱟᱛᱮᱜᱮ ᱡᱤᱭᱚᱱ ᱠᱚ ᱵᱤᱛᱟᱹᱣ ᱤᱫᱤᱭᱮᱫᱟ ᱥᱩᱨ ᱥᱩᱯᱩᱨ ᱢᱟᱨᱟᱝ ᱦᱟᱹᱠᱩ ᱵᱟᱡᱟᱨ ᱠᱚᱫᱚ ᱦᱟᱣᱲᱟ ᱠᱳᱞᱠᱟᱛᱟ ᱮᱢᱟᱱ ᱮᱢᱟᱱ ᱡᱟᱭᱜᱟ ᱠᱚ